ᱦᱮᱸ ᱟᱞᱮ ᱥᱮᱫ ᱫᱚ ᱱᱚᱛᱮ ᱫᱚ ᱚᱴᱚᱞ ᱡᱳᱡᱚᱱᱟ ᱫᱚ ᱵᱟᱹᱱᱩᱜᱼᱟ ᱛᱚ ᱱᱚᱰᱮ ᱟᱭᱢᱟ ᱨᱚᱠᱚᱢ ᱚᱱᱠᱟᱱ ᱡᱳᱡᱚᱱᱟ ᱢᱮᱱᱟᱜᱼᱟ ᱡᱮᱢᱚᱱ ᱯᱨᱚᱫᱷᱟᱱ ᱢᱚᱱᱛᱨᱤ ᱟᱵᱟᱥ ᱡᱳᱡᱚᱱᱟ ᱟᱨᱦᱚᱸ ᱵᱟᱝᱞᱟᱨ ᱟᱵᱟᱥ ᱡᱳᱡᱚᱱᱟ ᱱᱚᱝᱠᱟᱱ ᱤᱥᱠᱤᱢ ᱟᱞᱮ ᱟᱛᱳ ᱛᱟᱞᱟ ᱠᱚᱨᱮ ᱠᱚ ᱧᱟᱢ ᱵᱟᱲᱟ ᱠᱟᱫᱟ ᱡᱮ ᱱᱚᱣᱟ ᱫᱚ ᱢᱳᱴᱟᱢᱩᱴᱤ ᱠᱮᱫᱽᱨᱚ ᱥᱚᱨᱠᱟᱨ ᱟᱨ ᱨᱟᱡᱽᱡᱚ ᱥᱚᱨᱠᱟᱨ ᱫᱟᱨᱟᱭ ᱛᱮ ᱱᱚᱣᱟᱫᱚ ᱠᱟᱹᱢᱤ ᱦᱩᱭᱩᱜ ᱠᱟᱱᱟ ᱟᱨ ᱱᱚᱣᱟᱛᱮ ᱟᱞᱮ ᱟᱛᱳ ᱠᱚᱨᱮ ᱵᱷᱟᱜᱮ ᱦᱚᱲᱜᱮ ᱡᱮᱢᱚᱱ ᱯᱷᱤᱯᱴᱤ ᱯᱟᱨᱥᱮᱱ ᱦᱚᱲ ᱜᱮᱠᱚ ᱧᱟᱢ ᱵᱟᱲᱟ ᱠᱟᱫᱟ ᱱᱚᱣᱟ ᱠᱷᱟᱹᱛᱤᱨ ᱛᱮ ᱚᱲᱟᱜ ᱠᱚ ᱧᱟᱢᱫᱟ ᱢᱤᱫ ᱵᱟᱨ ᱨᱩᱢ ᱨᱮᱱᱟᱜ ᱢᱤᱫ ᱨᱩᱢ ᱨᱮᱱᱟᱜ ᱚᱲᱟᱜ ᱯᱮ ᱯᱟᱠᱟ ᱚᱲᱟᱜ ᱪᱷᱟᱸᱫᱽ ᱥᱚᱦᱚ ᱚᱱᱠᱟ ᱠᱚ ᱧᱟᱢᱫᱟ ᱚᱱᱟᱛᱮ ᱵᱷᱟᱜᱮ ᱦᱚᱲ ᱠᱚ ᱨᱮᱸᱜᱮᱡ ᱚᱨᱮᱡ ᱦᱚᱲᱠᱚ ᱩᱫᱷᱟᱹᱨᱚᱜ ᱠᱟᱱᱟ ᱡᱮᱢᱚᱱ ᱚᱠᱚᱭ ᱫᱚ ᱚᱲᱟᱜ ᱫᱩᱣᱟᱹᱨ ᱴᱟᱠᱟ ᱯᱚᱭᱥᱟ ᱠᱷᱟᱹᱛᱤᱨ ᱵᱟᱝ ᱛᱟᱦᱮᱱ ᱠᱷᱟᱹᱛᱤᱨ ᱛᱚ ᱩᱱᱠᱩ ᱱᱚᱣᱟ ᱚᱲᱟᱜ ᱫᱩᱣᱟᱹᱨ ᱧᱟᱢ ᱠᱟᱛᱮ ᱵᱷᱟᱜᱮ ᱥᱩᱵᱤᱫᱷᱟ ᱠᱚ ᱧᱟᱢᱫᱟ ᱟᱨ ᱱᱚᱣᱟ ᱠᱷᱟᱹᱛᱤᱨ ᱛᱮ ᱱᱩᱠᱩ ᱵᱷᱟᱜᱮ ᱠᱚ ᱥᱩᱵᱤᱫᱟᱣ ᱠᱟᱱᱟ ᱟᱨ ᱴᱟᱠᱟ ᱧᱟᱢ ᱠᱟᱛᱮ ᱱᱩᱠᱩ ᱵᱷᱟᱜᱮ ᱠᱚ ᱩᱫᱷᱟᱹᱨ ᱠᱟᱱᱟ ᱩᱫᱷᱟᱹᱨ ᱩᱫᱷᱟᱹᱨ ᱩᱫᱷᱟᱹᱨ ᱠᱟᱱᱟ ᱛᱚ ᱟᱨ ᱵᱷᱟᱜᱮ ᱱᱤᱛᱚᱜ ᱟᱨ ᱱᱤᱭᱟᱹ ᱱᱤᱭᱟᱹ ᱤᱥᱠᱤᱢ ᱤᱫᱤ ᱠᱟᱛᱮ ᱫᱚ ᱟᱨ ᱵᱷᱟᱜᱮ ᱟᱨᱦᱚᱸ ᱯᱷᱨᱚᱰ ᱦᱚᱸ ᱦᱩᱭᱩᱜ ᱠᱟᱱᱟ ᱡᱮᱢᱚᱱ ᱢᱮᱢᱵᱟᱨ ᱢᱮᱢᱵᱟᱨ ᱠᱚᱦᱚᱸ ᱚᱠᱟ ᱫᱚ ᱴᱟᱠᱟ ᱤᱭᱟᱹ ᱴᱷᱚᱠ ᱛᱮ ᱢᱮᱱ ᱠᱟᱛᱮ ᱡᱮ ᱟᱢᱟᱜ ᱱᱚᱝᱠᱟᱱᱟᱜ ᱡᱳᱡᱚᱱᱟ ᱟᱢ ᱥᱩᱵᱤᱫᱟᱢ ᱧᱟᱢᱟ ᱟᱢ ᱢᱮᱱᱛᱮ ᱚᱠᱟᱫᱚ ᱞᱟᱦᱟᱨᱮ ᱴᱟᱠᱟ ᱠᱩ ᱠᱚᱭᱮᱜ ᱠᱚᱣᱟ ᱡᱮ ᱟᱢ ᱱᱩᱱᱟᱹᱜ ᱴᱟᱠᱟ ᱯᱨᱚᱛᱷᱚᱢ ᱫᱚ ᱡᱚᱟᱭ ᱦᱩᱭᱩᱜ ᱛᱟᱢᱟ ᱟᱨ ᱡᱮ ᱱᱚᱣᱟ ᱟᱢ ᱡᱳᱡᱚᱱᱟ ᱨᱮᱱᱟᱜ ᱥᱩᱵᱤᱫᱟᱢ ᱧᱟᱢᱟ ᱢᱮᱱᱛᱮ ᱟᱨ ᱱᱚᱝᱠᱟ ᱞᱮᱠᱟᱛᱮ ᱱᱩᱠᱩ ᱠᱚ ᱴᱟᱠᱟ ᱠᱚᱠᱚ ᱴᱷᱚᱠ ᱮᱜ ᱠᱚᱣᱟ ᱟᱨ ᱱᱚᱛᱮ ᱛᱟᱭᱚᱢ ᱛᱮᱫᱚ ᱵᱟᱝ ᱦᱩᱭᱩᱜ ᱠᱟᱱ ᱛᱟᱠᱚᱣᱟ ᱥᱮ ᱦᱩᱭᱩᱜ ᱠᱟᱱ ᱛᱟᱠᱚ ᱛᱮᱦᱚᱸ ᱩᱱᱠᱩ ᱱᱚᱣᱟᱫᱚ ᱱᱚᱣᱟᱠᱚ ᱡᱳᱡᱚᱱᱟ ᱨᱮᱫᱚ ᱴᱟᱠᱟ ᱯᱚᱭᱥᱟᱫᱚ ᱵᱟᱝ ᱞᱟᱜᱟᱜ ᱠᱟᱱᱟ ᱟᱨ ᱱᱤᱭᱟᱹ ᱴᱟᱠᱟ ᱯᱚᱭᱥᱟ ᱟᱨᱠᱚ ᱮᱢ ᱦᱚᱪᱚᱭᱮᱜ ᱠᱚᱣᱟ ᱱᱩᱠᱩ ᱟᱵᱚ ᱨᱮᱸᱜᱮᱡ ᱚᱨᱮᱡ ᱵᱟᱝ ᱵᱩᱡᱷᱟᱹᱣ ᱟᱱ ᱦᱚᱲ ᱛᱚ ᱱᱚᱣᱟ ᱤᱧ ᱱᱚᱣᱟᱜᱮᱧ ᱢᱮᱱ ᱦᱚᱪᱚᱭᱟ ᱡᱮ ᱱᱚᱣᱟ ᱠᱷᱟᱹᱛᱤᱮ ᱛᱮ ᱡᱮᱢᱚᱱ ᱟᱭᱢᱟ ᱡᱳᱡᱚᱱᱟ ᱠᱮᱫᱨᱚ ᱫᱚᱨᱠᱟᱨ ᱥᱮ ᱨᱟᱡᱽᱡᱚ ᱥᱚᱨᱠᱟᱨᱮ ᱮᱢᱚᱜ ᱠᱟᱱᱟ ᱱᱚᱣᱟ ᱠᱩ ᱡᱳᱡᱚᱱᱟ ᱟᱵᱚ ᱵᱟᱲᱟᱭ ᱫᱚᱨᱠᱟᱨ ᱡᱮ ᱱᱚᱣᱟ ᱠᱚᱫᱚ ᱮᱠᱮᱱ ᱯᱷᱨᱤ ᱚᱯᱷ ᱠᱚᱥᱴ ᱠᱟᱱᱟ ᱟᱨ ᱱᱤᱭᱟᱹ ᱠᱩ ᱵᱟᱲᱟᱭ ᱛᱟᱦᱮᱱ ᱠᱷᱟᱱ ᱟᱵᱚ ᱛᱟᱭᱚᱢ ᱫᱟᱨᱟᱢ ᱨᱮ ᱟᱹᱰᱤ ᱥᱩᱵᱤᱫᱟ ᱦᱩᱭᱩᱜ ᱛᱟᱵᱚᱱᱟ ᱟᱨ ᱵᱟᱠᱩ ᱴᱷᱚᱠ ᱫᱟᱲᱮᱭᱟᱵᱚᱱᱟ ᱟᱨ ᱡᱮᱢᱚᱱ ᱮᱴᱟᱜ ᱮᱴᱟᱜ ᱡᱟᱹᱛᱤ ᱵᱟᱠᱚ ᱴᱷᱚᱠ ᱫᱟᱲᱮᱭ ᱵᱚᱱᱟ ᱱᱚᱣᱟᱠᱚ ᱡᱳᱡᱚᱱᱟ ᱠᱷᱟᱹᱛᱤᱨ ᱴᱟᱠᱟ ᱞᱩᱴᱩᱡ ᱵᱟᱠᱚ ᱫᱟᱲᱮᱭ ᱵᱚᱱᱟ ᱦᱮᱸ ᱱᱤᱭᱟᱹᱜᱮ ᱤᱧᱤᱧ ᱢᱮᱱ ᱦᱚᱪᱚᱭᱮᱫᱟ